ᱚᱱᱤᱱᱫᱤᱛᱟ ᱴᱩᱰᱩ ᱟᱢᱟᱜ ᱡᱤᱭᱚᱱ ᱨᱮ ᱡᱚᱛᱚᱠᱷᱚᱱ ᱠᱩᱥᱤᱭᱟᱱᱟᱜ ᱫᱚ ᱪᱮᱫ ᱠᱟᱱᱟ ᱤᱧ ᱫᱚ ᱟᱵᱚᱣᱟᱜ ᱥᱚᱢᱟᱡᱽ ᱨᱮᱫᱚ ᱡᱮᱢᱚᱱ ᱟᱭᱢᱟ ᱠᱤᱪᱷᱩ ᱮᱱᱮᱡ ᱥᱮᱨᱮᱧ ᱢᱮᱱᱟᱜ ᱛᱟᱵᱚᱱᱟ ᱟᱭᱢᱟ ᱨᱚᱠᱚᱢ ᱮᱱᱮᱡ ᱟᱜ ᱜᱮ ᱛᱚ ᱤᱧ ᱫᱚ ᱮᱱᱮᱡ ᱥᱮᱨᱮᱧ ᱜᱮ ᱡᱟᱥᱛᱤᱧ ᱠᱩᱥᱤᱭᱟᱜᱼᱟ ᱟᱨ ᱡᱮᱢᱚᱱ ᱱᱚᱜ ᱚᱭ ᱵᱟᱯᱞᱟ ᱠᱚᱨᱮ ᱜᱟᱛᱮ ᱠᱩᱲᱤᱭᱟᱜ ᱵᱟᱯᱞᱟ ᱠᱚ ᱥᱮ ᱡᱟᱦᱟᱸᱭᱟᱜ ᱵᱟᱯᱞᱟ ᱠᱚ ᱦᱩᱭᱩᱜ ᱠᱷᱟᱱ ᱤᱧ ᱫᱚ ᱮᱱᱮᱡ ᱫᱚᱧ ᱪᱟᱞᱟᱜ ᱜᱮᱭᱟ ᱟᱨᱠᱤ ᱫᱚᱝ ᱮᱱᱮᱡ ᱠᱚᱦᱚᱸ ᱥᱮ ᱡᱟᱦᱟᱱ ᱮᱱᱮᱡ ᱠᱷᱚᱱ ᱥᱮᱨᱮᱧ ᱜᱮ ᱵᱮᱥᱤᱧ ᱠᱩᱥᱤᱭᱟᱜᱼᱟ